ᱱᱟᱣᱟ ᱵᱚᱪᱷᱚᱨ ᱨᱮ ᱱᱟᱣᱟ ᱫᱟᱨᱮ ᱥᱟᱠᱟᱢ ᱫᱚ ᱥᱟᱜᱮᱱᱚᱜᱼᱟ ᱡᱚᱠᱷᱚᱱ ᱜᱮ ᱵᱟᱦᱟ ᱯᱷᱟᱹᱞᱜᱩᱱ ᱯᱷᱟᱹᱜᱩᱱ ᱵᱚᱸᱜᱟ ᱫᱮᱭᱟ ᱛᱚᱠᱷᱚᱱ ᱫᱚ ᱱᱟᱣᱟ ᱱᱟᱣᱟ ᱫᱟᱨᱮ ᱱᱟᱹᱲᱤ ᱥᱟᱠᱟᱢᱚᱜᱼᱟ ᱱᱟᱣᱟ ᱱᱟᱣᱟ ᱟᱹᱰᱤ ᱱᱟᱯᱟᱭ ᱱᱟᱯᱟᱭ ᱮᱥᱮ ᱥᱮᱠᱮ ᱫᱟᱨᱮ ᱱᱟᱹᱲᱤ ᱥᱟᱜ ᱛᱟᱵᱚᱱᱟ ᱪᱮᱫᱟᱜ ᱥᱮ ᱱᱟᱣᱟ ᱵᱚᱪᱷᱚᱨ ᱨᱮ ᱟᱭᱢᱟ ᱨᱚᱠᱚᱢ ᱪᱟᱥ ᱯᱷᱚᱥᱚᱞ ᱦᱩᱭᱩᱜ ᱛᱟᱵᱚᱱᱟ ᱚᱱᱟ ᱟᱨᱡᱟᱣ ᱟᱵᱚᱱ ᱥᱚᱢᱯᱚᱛᱛᱤ ᱚᱱᱠᱟ ᱞᱮᱠᱟᱛᱮ ᱛᱮᱦᱮᱧ ᱟᱨᱡᱟᱣ ᱟᱛᱮ ᱢᱮᱱᱟᱜ ᱵᱚᱱᱟ